ᱟᱞᱮ ᱥᱟᱱᱛᱟᱲ ᱫᱚ ᱠᱟᱞᱪᱟᱨ ᱨᱮ ᱮᱱᱮᱡᱟᱞᱮ ᱥᱮᱨᱮᱧᱟᱞᱮ ᱡᱮᱨᱮᱲᱟᱞᱮ ᱯᱚᱛᱟᱣᱟᱞᱮ ᱜᱮᱡᱼᱟᱞᱮ ᱜᱩᱨᱤᱡᱟᱞᱮ ᱵᱚᱸᱜᱟᱭᱟᱞᱮ ᱵᱩᱨᱩᱭᱟᱞᱮ ᱟᱨ ᱟᱹᱰᱤᱜᱟᱱ ᱱᱚᱝᱠᱟᱜᱮ ᱯᱚᱨᱚᱵᱽ ᱯᱷᱩᱨᱛᱤ ᱦᱚᱸ ᱜᱮᱡ ᱜᱩᱨᱤᱡ ᱟᱨ ᱚᱲᱟᱜ ᱫᱩᱣᱟᱹᱨ ᱯᱚᱛᱟᱣ ᱜᱩᱨᱤᱡ ᱨᱮᱫᱚ ᱵᱟᱞᱮ ᱯᱟᱹᱪᱷᱞᱟᱹᱜᱼᱟ ᱟᱨ ᱟᱞᱮᱫᱚ ᱡᱟᱦᱟᱸ ᱛᱤᱱᱟᱹᱜ ᱯᱚᱨᱚᱵᱽ ᱨᱮᱜᱮ ᱛᱟᱦᱮᱱᱟ ᱚᱲᱟᱜ ᱯᱚᱛᱟᱣ ᱡᱮᱨᱮᱲ ᱜᱩᱨᱤᱡ ᱜᱮᱡ ᱜᱩᱨᱤᱡ ᱟᱛᱮᱫ ᱜᱮᱞᱮ ᱯᱚᱨᱚᱵᱚᱜᱼᱟ ᱟᱨ ᱥᱮᱫᱟᱭ ᱠᱷᱚᱱ ᱦᱟᱯᱲᱟᱢ ᱠᱚ ᱱᱚᱝᱠᱟ ᱠᱚ ᱠᱚᱨᱟᱣ ᱟᱹᱜᱩ ᱟᱠᱟᱜᱼᱟ ᱢᱮᱱᱛᱮ ᱟᱞᱮ ᱱᱤᱛᱚᱜ ᱱᱟᱦᱟᱜ ᱦᱚᱸ ᱚᱱᱠᱟ ᱜᱮᱞᱮ ᱠᱚᱨᱟᱣ ᱟᱹᱜᱩᱭᱮᱫᱼᱟ ᱟᱨ ᱡᱟᱦᱟᱸᱭ ᱠᱩᱲᱤ ᱦᱚᱯᱚᱱ ᱡᱩᱫᱤ ᱯᱚᱨᱚᱵᱽ ᱯᱟᱹᱞᱤᱨᱮ ᱜᱮᱡ ᱜᱩᱨᱤᱡ ᱵᱟᱭ ᱠᱟᱛᱮᱫ ᱮ ᱵᱚᱸᱜᱟᱼᱵᱩᱨᱩᱭᱟ ᱮᱱᱠᱷᱟᱱ ᱩᱱᱤ ᱫᱚ ᱯᱤᱲᱦᱤ ᱢᱟᱹᱱᱮ ᱧᱟᱢ ᱜᱮᱭᱟ ᱟᱨ ᱯᱤᱲᱦᱤᱢᱟᱱ ᱧᱟᱢ ᱟᱠᱟᱫ ᱜᱮᱭᱟ ᱠᱚ ᱱᱚᱜᱼᱚᱭ ᱡᱩᱫᱤ ᱟᱢ ᱜᱮᱡ ᱜᱩᱨᱤᱡ ᱠᱟᱛᱮᱫ ᱦᱟᱺᱰᱤ ᱦᱚᱸᱢ ᱪᱚᱰᱚᱨᱟ ᱯᱚᱨᱚᱵᱽ ᱯᱟᱹᱞᱤ ᱮᱱᱠᱷᱟᱱ ᱫᱚ ᱠᱩᱠᱢᱩ ᱠᱚᱛᱮᱦᱚᱸ ᱦᱟᱯᱲᱟᱢ ᱠᱚᱠᱚ ᱵᱚᱛᱚᱨ ᱦᱚᱪᱚ ᱢᱮᱭᱟ ᱚᱱᱟ ᱠᱚ ᱧᱮᱞ ᱠᱟᱛᱮᱫ ᱯᱚᱨᱚᱵᱽ ᱯᱚᱨᱛᱤᱜᱮ ᱟᱞᱮᱫᱚ ᱜᱮᱡ ᱜᱩᱨᱤᱡ ᱠᱟᱛᱮᱜᱮ ᱟᱞᱮᱫᱚ ᱦᱟᱺᱰᱤ ᱠᱚᱦᱚᱸ ᱞᱮ ᱪᱚᱰᱚᱨᱟ ᱟᱨ ᱡᱟᱦᱟᱸ ᱠᱩᱲᱤ ᱦᱚᱯᱚᱱ ᱥᱟᱱᱛᱟᱲ ᱦᱚᱯᱚᱱ ᱫᱚ ᱱᱚᱣᱟ ᱠᱚ ᱡᱩᱫᱤ ᱵᱟᱹᱜᱤᱱᱟᱭ ᱮᱱᱠᱷᱟᱱ ᱫᱚ ᱩᱱᱤ ᱫᱚ ᱥᱟᱱᱛᱟᱲ ᱦᱚᱯᱚᱱ ᱠᱷᱚᱱ ᱫᱚ ᱥᱟᱦᱟ ᱨᱮᱜᱮᱞᱮ ᱫᱚᱦᱚ ᱠᱟᱭᱟ ᱚᱱᱟᱛᱮ ᱡᱟᱦᱟᱸ ᱛᱤᱱᱟᱹᱜ ᱜᱮ ᱦᱮᱱᱟᱜ ᱵᱚᱱᱟ ᱦᱩᱰᱤᱧ ᱢᱟᱨᱟᱝ ᱠᱚ ᱟᱭᱳ ᱠᱚ ᱵᱤᱴᱤ ᱠᱚ ᱜᱤᱫᱽᱨᱟᱹ ᱠᱷᱚᱱᱟᱜ ᱜᱮᱵᱚᱱ ᱞᱟᱹᱭ ᱪᱮᱫ ᱟᱠᱚᱣᱟ ᱟᱵᱚ ᱫᱚ ᱯᱚᱨᱚᱵᱽ ᱥᱮᱴᱮᱨᱚᱜ ᱠᱷᱱ ᱫᱚ ᱠᱟᱹᱡ ᱫᱚ ᱚᱲᱟᱜ ᱫᱩᱣᱟᱹᱨ ᱠᱚᱵᱚᱱ ᱯᱚᱛᱟᱣᱟ ᱟᱨ ᱜᱮᱡ ᱜᱩᱨᱤᱡ ᱠᱟᱛᱮᱫ ᱦᱟᱺᱰᱤ ᱠᱚᱵᱚᱱ ᱫᱚᱦᱚᱭᱟ ᱟᱨ ᱵᱚᱸᱜᱟᱼᱵᱩᱨᱩ ᱠᱚ ᱛᱟᱵᱚᱱ ᱢᱮᱱᱟᱜᱼᱟ ᱟᱨ ᱮᱱᱮᱡ ᱥᱮᱨᱮᱧ ᱦᱚᱸ ᱛᱟᱵᱚᱱ ᱟᱵᱚᱣᱟᱜ ᱢᱟ ᱯᱚᱨᱚᱵᱽ ᱯᱩᱨᱛᱤ ᱛᱟᱦᱮᱱ ᱜᱮᱭᱟ ᱵᱟᱦᱟ ᱨᱮ ᱥᱚᱦᱚᱨᱟᱭ ᱨᱮ ᱜᱳᱢᱦᱟ ᱨᱮ ᱱᱚᱣᱟ ᱵᱮᱜᱚᱨ ᱫᱚ ᱟᱵᱚᱣᱟᱜ ᱯᱚᱨᱚᱵᱽ ᱫᱚ ᱵᱟᱭ ᱦᱩᱭᱩᱜᱼᱟ ᱥᱟᱱᱛᱟᱲ ᱦᱚᱯᱚᱱᱟᱜ ᱫᱚ